ᱥᱟᱣ ᱥᱟᱣᱛᱮ ᱵᱮᱝᱜᱚᱞ ᱨᱮᱱᱟᱜ ᱚᱛᱱᱚᱜ ᱦᱚ ᱟᱹᱨᱩ ᱯᱷᱮᱨᱟᱣ ᱟᱠᱟᱱᱟ ᱯᱟᱹᱦᱤᱞ ᱫᱚ ᱫᱟᱨᱮ ᱵᱤᱨᱵᱩᱨᱩ ᱠᱚ ᱛᱟᱦᱮᱸᱞᱮᱱᱛᱮ ᱟᱵᱚᱣᱟᱜ ᱩᱱᱟᱹᱜ ᱠᱚᱥᱴᱚ ᱠᱚ ᱵᱟᱝ ᱦᱩᱭᱩᱜ ᱠᱟᱱ ᱛᱟᱦᱮᱱᱟ ᱪᱮᱫᱟᱜ ᱥᱮ ᱵᱟᱝ ᱥᱚᱢᱚᱭ ᱨᱮᱭ ᱫᱟᱜᱼᱮᱫ ᱛᱟᱦᱮᱱᱟ ᱫᱟᱜ ᱡᱟᱹᱲᱤᱭᱮ ᱛᱟᱦᱮᱱᱟ ᱥᱚᱢᱚᱭ ᱨᱮᱭ ᱥᱤᱛᱩᱝ ᱛᱟᱦᱮᱱᱟᱭ ᱟᱨ ᱨᱮᱭᱟᱲ ᱨᱟᱵᱟᱝ ᱦᱚ ᱥᱚᱢᱚᱭ ᱢᱚᱛᱚᱜᱮ ᱦᱩᱭᱩᱜ ᱛᱟᱦᱮᱱ ᱠᱤᱱᱛᱩ ᱱᱮᱛᱟᱨ ᱱᱚᱣᱟ ᱫᱟᱨᱮ ᱥᱟᱠᱟᱢ ᱫᱟᱨᱮ ᱵᱤᱨ ᱵᱩᱨᱩ ᱫᱟᱨᱮ ᱠᱚ ᱜᱮᱫ ᱪᱟᱵᱟᱭ ᱫᱟᱠᱚ ᱟᱨ ᱠᱚᱞᱠᱟᱨᱠᱷᱟᱱᱟ ᱠᱚ ᱵᱮᱱᱟᱣ ᱮᱫᱟ ᱱᱚᱣᱟ ᱠᱷᱟᱹᱛᱤᱨ ᱛᱮ ᱮᱴᱠᱮ ᱴᱚᱲᱮ ᱟᱹᱰᱤᱜᱮ ᱦᱩᱭᱩᱜ ᱠᱟᱱᱟ ᱪᱮᱫᱟᱜ ᱥᱮ ᱵᱟᱝ ᱱᱚᱣᱟ ᱫᱟᱨᱮᱠᱚ ᱜᱮᱫ ᱠᱷᱟᱹᱛᱤᱨᱛᱮ ᱥᱚᱢᱚᱭ ᱨᱮ ᱵᱟᱭ ᱫᱟᱜ ᱡᱟᱹᱲᱤᱭᱮᱫᱟ ᱡᱟᱦᱟᱸ ᱠᱷᱟᱹᱛᱤᱨᱛᱮ ᱟᱵᱚ ᱵᱟᱵᱚᱱ ᱪᱟᱥ ᱫᱟᱲᱮᱭᱟᱜ ᱠᱟᱱᱟ ᱥᱮ ᱨᱟᱵᱟᱝ ᱦᱚᱸ ᱡᱟᱹᱥᱛᱤ ᱜᱮ ᱨᱟᱵᱟᱝ ᱫᱟᱭ ᱟᱨ ᱜᱚᱨᱚᱢ ᱫᱤᱱ ᱦᱚᱸ ᱥᱮᱛᱳᱝ ᱫᱤᱱ ᱦᱚᱸ ᱫᱚᱢᱮᱜᱮᱭ ᱥᱮᱛᱳᱝᱫᱟ ᱱᱚᱣᱟ ᱫᱷᱟᱹᱨᱛᱤ ᱥᱟᱞᱟᱜ ᱯᱨᱟᱠᱤᱛᱤ ᱡᱟᱦᱟᱸ ᱥᱟᱢᱚᱧᱡᱚᱥᱥᱚ ᱚᱱᱟ ᱥᱟᱢᱚᱱᱡᱚᱥᱥᱚ ᱫᱚ ᱱᱮᱛᱟᱨ ᱫᱚ ᱟᱫᱚ ᱵᱟᱝ ᱛᱟᱦᱮᱱ ᱠᱟᱱᱟ ᱥᱮ ᱵᱟᱝ ᱵᱟᱹᱱᱩᱼᱟ ᱚᱱᱟ ᱠᱷᱟᱹᱛᱤᱨ ᱛᱮ ᱱᱮᱛᱟᱨ ᱫᱚ ᱟᱵᱳᱣᱟᱜ ᱟᱹᱰᱤ ᱨᱚᱠᱚᱢᱜᱮ ᱥᱚᱢᱚᱥᱥᱟ ᱦᱩᱭᱩᱜ ᱠᱟᱱ ᱛᱟᱵᱚᱱᱟ